ᱢᱮᱱ ᱟᱠᱚ ᱟᱵᱚ ᱨᱮᱱ ᱢᱟᱹᱱᱢᱤ ᱫᱚ ᱡᱟᱱᱟᱢ ᱫᱚ ᱦᱤᱦᱤᱲᱤ ᱯᱤᱯᱤᱲᱤ ᱨᱮ ᱢᱮᱱᱠᱷᱟᱱ ᱦᱤᱦᱤᱲᱤ ᱯᱤᱯᱤᱲᱤ ᱨᱮ ᱢᱟᱹᱱᱢᱤ ᱡᱟᱱᱟᱢᱮᱱ ᱛᱟᱭᱚᱢ ᱡᱟᱹᱨᱯᱤ ᱫᱤᱥᱚᱢ ᱛᱮᱠᱚ ᱪᱟᱞᱟᱣᱮᱱᱟ ᱡᱟᱹᱨᱯᱤ ᱫᱤᱥᱚᱢ ᱛᱮᱦᱚᱸ ᱠᱚ ᱠᱟᱛᱮᱫ ᱠᱟᱭᱨᱮ ᱫᱤᱥᱚᱢ ᱠᱚᱠᱚ ᱪᱟᱞᱟᱣᱮᱱᱟ ᱪᱟᱹᱭ ᱫᱤᱥᱚᱢ ᱛᱮ ᱪᱟᱹᱭ ᱫᱤᱥᱚᱢ ᱛᱮ ᱪᱟᱹᱭ ᱫᱤᱥᱚᱢ ᱡᱚᱠᱷᱚᱱ ᱠᱚ ᱪᱟᱞᱟᱣᱮᱱᱟ ᱦᱳᱭ ᱟᱹᱰᱤ ᱜᱮᱠᱚ ᱥᱟᱸᱜᱮᱭᱮᱱᱟ ᱢᱮᱱᱠᱷᱟᱱ ᱚᱸᱰᱮ ᱠᱚ ᱥᱟᱸᱜᱮᱭᱮᱱ ᱠᱷᱟᱱ ᱟᱫᱚ ᱟᱨᱦᱚᱸ ᱵᱤᱨ ᱵᱤᱨ ᱛᱮᱠᱚ ᱪᱟᱟᱜ ᱠᱟᱱᱟ ᱢᱮᱱᱠᱷᱟᱱ ᱡᱚᱠᱷᱚᱱ ᱵᱤᱨ ᱵᱤᱨ ᱛᱮᱠᱚ ᱯᱟᱨᱚᱢ ᱪᱟᱞᱟᱜ ᱠᱟᱱᱟ ᱢᱮᱱᱠᱷᱟᱱ ᱢᱤᱫᱴᱟᱝ ᱢᱟᱨᱟᱝ ᱵᱩᱨᱩ ᱥᱮ ᱩᱱᱠᱩ ᱢᱟᱹᱱᱢᱤ ᱦᱚᱯᱚᱱ ᱠᱚ ᱮᱥᱮᱫ ᱮᱱᱟ ᱢᱮᱱᱠᱷᱟᱱ ᱫᱷᱚᱨᱚᱢ ᱠᱚ ᱱᱮᱦᱚᱨ ᱠᱮᱫᱮᱭᱟ ᱦᱚᱲ ᱨᱟᱜ ᱦᱚᱛᱮᱡ ᱛᱮ ᱡᱚᱠᱷᱚᱱ ᱩᱱᱠᱩ ᱢᱟᱹᱱᱢᱤ ᱦᱚᱯᱚᱱ ᱱᱮᱦᱚᱨ ᱠᱮᱫᱮᱭᱟ ᱢᱮᱱᱠᱷᱟᱱ ᱦᱚᱨ ᱫᱚᱭ ᱟᱲᱟᱜᱟᱜ ᱠᱚᱣᱟ ᱢᱮᱱᱠᱷᱟᱱ ᱡᱟᱦᱟᱸ ᱦᱚᱨᱛᱮ ᱩᱱᱠᱩ ᱢᱟᱹᱱᱢᱤ ᱦᱚᱯᱚᱱ ᱠᱚ ᱟᱵᱚᱨᱮᱱ ᱠᱚ ᱦᱮᱡ ᱯᱟᱨᱚᱢ ᱦᱮᱡ ᱮᱱᱟ ᱚᱱᱟ ᱦᱚᱨ ᱫᱚᱠᱚ ᱧᱩᱛᱩᱢ ᱠᱮᱜᱼᱟ ᱥᱤᱧ ᱫᱩᱣᱟᱹᱨ ᱟᱨ ᱵᱟᱭ ᱫᱩᱣᱟᱹᱨ ᱚᱱᱟᱦᱚᱸ ᱟᱵᱚᱣᱟᱜ ᱱᱟᱜᱟᱢ ᱞᱮᱠᱟᱛᱮ ᱥᱮᱨᱮᱧ ᱨᱮ ᱢᱮᱱᱟᱜᱼᱟ ᱯᱩᱛᱷᱤ ᱠᱚᱨᱮᱜ ᱚᱱᱟ ᱦᱚᱸ ᱱᱤᱛᱚᱜ ᱵᱟᱝᱞᱤᱧ ᱥᱮᱱ ᱫᱟᱲᱮᱭᱟᱜ ᱠᱟᱱᱟ ᱴᱟᱹᱭᱤᱢ ᱵᱟᱹᱱᱩᱜᱼᱟ ᱚᱱᱠᱟ ᱛᱮᱠᱚ ᱯᱟᱨᱚᱢ ᱦᱮᱡ ᱮᱱᱟ ᱟᱭᱨᱮ ᱫᱤᱥᱚᱢ ᱛᱮ ᱟᱭᱨᱮ ᱫᱤᱥᱚᱢ ᱛᱮᱠᱚ ᱯᱟᱨᱚᱢ ᱦᱮᱡ ᱱᱟ ᱟᱭᱨᱮ ᱫᱤᱥᱚᱢ ᱛᱮ ᱚᱱᱠᱟ ᱛᱮ ᱯᱟᱨᱚᱢ ᱦᱮᱡ ᱱᱟᱠᱚ ᱚᱱᱟ ᱪᱟᱢᱯᱟ ᱫᱤᱥᱚᱢ ᱨᱮ ᱪᱟᱢᱯᱟ ᱫᱤᱥᱚᱢ ᱨᱮᱦᱚᱸ ᱟᱹᱜᱤᱞ ᱦᱟᱯᱲᱟᱢ ᱠᱚ ᱟᱹᱰᱤ ᱜᱚᱴᱟᱝ ᱜᱟᱲ ᱠᱚ ᱵᱮᱱᱟᱣ ᱠᱮᱜᱼᱟ ᱯᱟᱹᱨᱥᱤ ᱯᱟᱹᱨᱥᱤ ᱜᱟᱲ ᱠᱚ ᱵᱮᱱᱟᱣ ᱠᱮᱜᱼᱟ ᱡᱟᱦᱟᱸ ᱪᱮ ᱟᱠᱚ ᱵᱟᱹᱭᱨᱤ ᱠᱚᱴᱷᱮᱱ ᱵᱟᱧᱪᱟᱜ ᱞᱟᱹᱜᱤᱫ ᱛᱮ ᱚᱸᱰᱮ ᱫᱚ ᱪᱟᱢᱯᱟ ᱫᱤᱥᱚᱢ ᱨᱮᱫᱚ ᱟᱵᱚ ᱨᱮᱱ ᱟᱹᱜᱤᱞ ᱦᱟᱯᱲᱟᱢ ᱠᱚ ᱢᱩᱨᱢᱩ ᱠᱚ ᱴᱷᱟᱹᱠᱩᱨ ᱞᱮᱠᱟ ᱛᱮᱠᱚ ᱛᱟᱦᱮᱸᱭ ᱮᱱᱟ ᱩᱱᱠᱩ ᱜᱮ ᱵᱚᱸᱜᱟ ᱵᱳᱨᱳ ᱠᱟᱹᱢᱤ ᱫᱚᱠᱚ ᱛᱚᱨᱟᱣ ᱞᱮᱜᱼᱟ ᱚᱱᱠᱟᱛᱮ ᱥᱚᱨᱮᱱ ᱫᱚ ᱥᱤᱯᱟᱹᱦᱤ ᱞᱮᱠᱟ ᱠᱚ ᱛᱟᱦᱮᱸ ᱠᱟᱱᱟ ᱦᱮᱢᱵᱨᱚᱢ ᱫᱚ ᱠᱟᱹᱨᱡᱤ ᱠᱚ ᱛᱟᱦᱮᱸ ᱠᱟᱱᱟ ᱴᱩᱰᱩ ᱠᱚᱫᱚ ᱨᱩᱥᱤᱠᱟ ᱠᱚ ᱛᱟᱦᱮᱸ ᱠᱟᱱᱟ ᱟᱨ ᱵᱟᱥᱠᱮ ᱠᱚᱫᱚ ᱵᱟᱹᱱᱤᱡ ᱵᱮᱯᱟᱨᱤᱭᱟᱹ ᱠᱚ ᱛᱟᱦᱮᱸ ᱠᱟᱱᱟ ᱚᱱᱠᱟᱛᱮ ᱟᱵᱚ ᱨᱮᱱ ᱟᱹᱜᱤᱞ ᱦᱟᱯᱲᱟᱢ ᱠᱚᱫᱚ ᱯᱟᱨᱚᱢ ᱦᱮᱡ ᱱᱟᱠᱚ ᱟᱵᱚ ᱱᱚᱣᱟ ᱥᱤᱠᱟᱹᱨ ᱫᱤᱥᱚᱢ ᱛᱮ ᱚᱠᱚᱭ ᱠᱚᱫᱚ ᱠᱚ ᱛᱟᱦᱮᱸᱭᱮᱱᱟ ᱪᱷᱳᱴᱚ ᱱᱟᱜᱽ ᱫᱤᱥᱚᱢ ᱨᱮ ᱚᱠᱚᱭ ᱠᱚᱫᱚ ᱟᱥᱟᱢ ᱯᱚᱱᱚᱛ ᱥᱮᱫ ᱨᱮ ᱚᱱᱠᱟᱛᱮ ᱟᱯᱟᱥᱩᱞᱚᱜ ᱞᱟᱹᱜᱤᱫ ᱛᱮ ᱦᱟᱱᱛᱮ ᱱᱷᱟᱛᱮ ᱠᱚ ᱪᱟᱞᱟᱣᱮᱱᱟ ᱡᱟᱦᱟᱸ ᱞᱮᱠᱟ ᱪᱮ ᱱᱤᱛᱚᱜ ᱡᱚᱛᱚ ᱦᱚᱲ ᱜᱮ ᱡᱮ ᱡᱟᱨ ᱯᱚᱱᱚᱛ ᱨᱮ ᱢᱮᱱᱟᱜ ᱠᱟᱜ ᱵᱚᱱᱟ ᱱᱚᱣᱟᱜᱮ ᱟᱹᱞᱤᱧᱟᱜ ᱵᱟᱲᱟᱭ ᱞᱮᱠᱟᱫᱚ ᱱᱟᱜᱟᱢ ᱠᱟᱹᱦᱱᱤ ᱫᱚ